ᱤᱧ ᱫᱚ ᱡᱚᱛᱚ ᱞᱮᱠᱟᱱ ᱫᱟᱨᱮ ᱜᱮᱧ ᱨᱚᱦᱚᱭ ᱞᱟᱹᱜᱤᱫᱚᱜ ᱠᱟᱱᱟ ᱡᱚ ᱫᱟᱨᱮ ᱥᱮ ᱵᱟᱦᱟ ᱫᱟᱨᱮ ᱠᱚ ᱦᱚᱸ ᱚᱲᱟᱜ ᱨᱮ ᱨᱚᱦᱚᱭ ᱞᱮᱱᱠᱷᱟᱱ ᱵᱟᱡᱟᱨ ᱠᱷᱚᱱ ᱦᱚᱸ ᱵᱟᱝ ᱟᱹᱜᱩ ᱦᱩᱭᱩᱜᱼᱟ ᱟᱨ ᱚᱲᱟᱜ ᱨᱮ ᱛᱟᱦᱮᱱ ᱠᱷᱟᱱ ᱫᱚ ᱡᱟᱦᱟᱸ ᱛᱤ ᱨᱮᱜᱮ ᱡᱚᱢ ᱠᱚ ᱢᱚᱱ ᱟᱢᱟ ᱩᱱ ᱨᱮᱜᱮᱢ ᱡᱚᱢ ᱫᱟᱲᱮᱭᱟᱜᱼᱟ ᱵᱟᱦᱟ ᱫᱟᱨᱮ ᱫᱚ ᱱᱚᱝᱠᱟ ᱞᱮᱠᱟ ᱚᱲᱟᱜ ᱠᱚ ᱥᱟᱡᱟᱣ ᱧᱮᱞᱚᱜ ᱞᱟᱹᱜᱤᱫ ᱥᱮ ᱢᱚᱡᱽ ᱧᱮᱞᱚᱜ ᱞᱟᱹᱜᱤᱫᱛᱮ ᱨᱚᱦᱚᱭ ᱞᱟᱹᱜᱤᱫᱚᱜ ᱠᱟᱱᱟ ᱟᱨ ᱩᱛᱩ ᱛᱮᱭᱟᱜ ᱫᱟᱨᱮ ᱠᱚ ᱦᱚᱸ ᱡᱚᱠᱷᱚᱱ ᱯᱚᱭᱥᱟ ᱴᱟᱠᱟ ᱠᱚ ᱵᱟᱝ ᱠᱷᱚᱨᱚᱪᱚᱜ ᱞᱟᱹᱜᱤᱫᱛᱮ ᱚᱱᱟᱛᱮᱧ ᱨᱚᱦᱚᱭ ᱞᱟᱹᱜᱤᱫᱚᱜ ᱠᱟᱱᱟ ᱩᱛᱩ ᱫᱟᱨᱮ ᱚᱱᱟᱛᱮ ᱡᱚᱠᱷᱚᱱ ᱨᱮᱸᱜᱮᱡ ᱚᱠᱛᱮ ᱨᱮ ᱵᱟᱝ ᱛᱟᱦᱮᱱᱟ ᱯᱚᱭᱥᱟ ᱴᱟᱠᱟ ᱩᱱ ᱥᱚᱢᱚᱭ ᱡᱟᱦᱟᱸ ᱴᱟᱝ ᱡᱚ ᱩᱛᱩ ᱡᱤᱱᱤᱥ ᱜᱮ ᱜᱚᱫ ᱠᱟᱛᱮᱫ ᱩᱛᱩ ᱫᱟᱲᱮᱭᱟᱜᱼᱟ ᱟᱨ ᱡᱚ ᱡᱤᱱᱤᱥ ᱦᱚᱸ ᱡᱚᱠᱷᱚᱱ ᱵᱟᱡᱟᱨ ᱠᱷᱚᱱ ᱵᱟᱢ ᱟᱹᱜᱩ ᱫᱟᱲᱮᱭᱟᱜ ᱥᱚᱢᱚᱭ ᱚᱲᱟᱜ ᱨᱮᱢ ᱛᱟᱦᱮᱱ ᱠᱷᱟᱱ ᱫᱚ ᱚᱲᱟᱜ ᱠᱷᱚᱱ ᱵᱟᱢ ᱪᱟᱞᱟᱜ ᱦᱩᱭᱩᱜ ᱛᱟᱢᱟ ᱵᱟᱡᱟᱨ ᱛᱮ ᱟᱨᱮᱢ ᱡᱚᱢ ᱫᱟᱲᱮᱭᱟᱜᱼᱟ ᱚᱲᱟᱜ ᱨᱮ ᱛᱟᱦᱮᱱ ᱠᱷᱟᱱ ᱫᱚ ᱟᱨ ᱟᱹᱛᱩ ᱴᱚᱞᱟ ᱨᱮᱱ ᱦᱚᱲ ᱦᱚᱸᱠᱚ ᱡᱚᱢ ᱫᱟᱲᱮᱭᱟᱜᱼᱟ ᱡᱚ ᱡᱤᱱᱤᱥ ᱫᱚ